ᱤᱧ ᱫᱚ ᱡᱤᱵᱤᱠᱟ ᱞᱟᱹᱜᱤᱫ ᱛᱮᱫᱚ ᱱᱟᱨᱥᱤᱝ ᱤᱧ ᱵᱟᱪᱷᱟᱣ ᱠᱟᱫᱟ ᱢᱟᱱᱮ ᱤᱧ ᱫᱚ ᱱᱟᱨᱥ ᱥᱟᱱᱟᱧᱟ ᱪᱮᱫᱟᱜ ᱥᱮ ᱤᱧ ᱱᱟᱨᱥ ᱠᱟᱛᱮᱫ ᱥᱚᱢᱟᱡᱽ ᱨᱮᱱ ᱥᱟᱱᱟᱢ ᱦᱚᱲᱤᱧ ᱥᱮᱵᱟ ᱠᱚᱣᱟ ᱡᱮᱞᱮᱠᱟ ᱨᱮᱸᱜᱮᱡ ᱱᱟᱪᱟᱨ ᱦᱚᱲ ᱨᱮᱱ ᱨᱟᱱ ᱨᱮᱱᱟᱜ ᱚᱱᱠᱟ ᱥᱩᱵᱤᱫᱷᱟ ᱵᱟᱠᱚ ᱧᱟᱢᱟ ᱢᱮᱱᱫᱚ ᱵᱟᱠᱚ ᱠᱤᱨᱤᱧ ᱫᱟᱲᱮᱭᱟᱜᱼᱟ ᱛᱚ ᱤᱧᱤᱧ ᱱᱟᱨᱥ ᱞᱮᱱᱠᱷᱟᱱ ᱩᱱᱠᱩ ᱤᱧ ᱨᱟᱱ ᱨᱮᱱᱟᱜ ᱤᱧ ᱵᱮᱵᱚᱥᱛᱷᱟ ᱫᱟᱲᱮᱣᱟᱠᱚᱣᱟ ᱦᱟᱲᱟᱢ ᱵᱩᱰᱷᱤ ᱦᱚᱲ ᱧᱮᱞᱟᱠᱟᱫ ᱠᱚᱣᱟᱧ ᱵᱟᱠᱚ ᱨᱟᱱ ᱠᱚᱣᱟ ᱵᱟᱠᱚ ᱧᱮᱞ ᱠᱚᱣᱟ ᱛᱚ ᱤᱧ ᱱᱟᱨᱥ ᱞᱮᱱ ᱠᱷᱟᱱᱤᱧ ᱦᱟᱲᱟᱢ ᱵᱩᱰᱷᱤᱭᱟᱜ ᱡᱟᱦᱟᱸ ᱯᱨᱚᱵᱽᱞᱮᱢ ᱦᱩᱭᱩᱜ ᱚᱱᱟ ᱠᱚ ᱥᱚᱞᱵᱷ ᱤᱧ ᱥᱚᱞᱵᱷ ᱠᱟᱛᱟ ᱠᱚᱣᱟ ᱧᱮᱞᱟᱠᱟᱱᱟ ᱱᱮᱛᱟᱨ ᱫᱚ ᱠᱩᱲᱤ ᱜᱤᱫᱽᱨᱟᱹᱣᱟᱜ ᱡᱟᱦᱟᱸ ᱯᱨᱚᱵᱽᱞᱮᱢ ᱢᱮᱱ ᱫᱚ ᱯᱤᱨᱤᱭᱳᱰ ᱚᱱᱟ ᱞᱟᱹᱜᱤᱫ ᱜᱚᱜᱚ ᱦᱚᱲ ᱠᱚ ᱜᱮᱸᱫᱽᱨᱮᱡ ᱠᱚ ᱤᱭᱩᱥᱫᱟ ᱚᱱᱟ ᱡᱟᱦᱟᱸ ᱜᱮᱸᱫᱽᱨᱮᱡ ᱠᱚ ᱤᱭᱩᱥᱫᱟ ᱚᱱᱟ ᱵᱚᱫᱚᱞᱛᱮ ᱤᱧ ᱫᱚ ᱦᱩᱭᱤᱥᱯᱟᱨ ᱥᱮ ᱯᱮᱰ ᱚᱱᱟ ᱥᱟᱵᱽᱼᱥᱮᱱᱴᱟᱨ ᱠᱷᱚᱱ ᱠᱟᱞᱮᱠᱴ ᱠᱟᱛᱮᱫ ᱤᱧ ᱫᱚᱧ ᱮᱢ ᱫᱟᱲᱮᱭᱟᱠᱚᱣᱟ ᱟᱭᱢᱟ ᱜᱤᱫᱽᱨᱟᱹ ᱢᱮᱱᱟᱜ ᱠᱚᱣᱟ ᱵᱷᱤᱴᱟᱢᱤᱱ ᱚᱵᱷᱟᱵᱽᱛᱮ ᱵᱟᱠᱚ ᱢᱚᱴᱟᱜ ᱠᱟᱱᱟ ᱥᱮ ᱵᱟᱠᱚ ᱫᱟᱠᱟ ᱠᱚ ᱵᱟᱠᱚ ᱡᱚᱢ ᱥᱟᱱᱟᱭᱮᱫ ᱠᱚᱣᱟ ᱛᱚ ᱤᱧ ᱤᱧᱤᱧ ᱱᱟᱨᱥ ᱞᱮᱱᱠᱷᱟᱱ ᱚᱱᱟ ᱠᱚᱨᱮᱱᱟᱜ ᱥᱟᱱᱟᱢ ᱥᱩᱵᱤᱫᱟ ᱠᱚᱧ ᱮᱢᱟ ᱠᱚᱣᱟ ᱱᱟᱨᱥ ᱫᱚ ᱤᱧᱟᱹᱜ ᱟᱹᱰᱤ ᱤᱪᱪᱷᱟᱹ ᱢᱮᱱᱟᱜᱼᱟ ᱟᱛᱳᱨᱮᱱ ᱢᱚᱱᱮ ᱠᱟᱢ ᱡᱟᱦᱟᱸᱭ ᱜᱮ ᱡᱚᱠᱷᱚᱱ ᱛᱚᱠᱷᱚᱱᱮ ᱡᱟᱦᱟᱸ ᱞᱮᱠᱟᱭᱮᱱᱟ ᱛᱚ ᱦᱚᱴᱟᱛ ᱛᱚ ᱟᱨ ᱩᱱᱤ ᱦᱚᱥᱯᱤᱴᱟᱞ ᱥᱮ ᱰᱟᱠᱛᱟᱨ ᱚᱲᱟᱜ ᱤᱫᱤ ᱫᱚ ᱵᱟᱝ ᱥᱚᱢᱵᱷᱚᱵᱟ ᱛᱚ ᱤᱧ ᱡᱩᱫᱤᱧ ᱱᱟᱨᱥ ᱞᱮᱱᱠᱷᱟᱱ ᱟᱛᱳᱨᱮ ᱢᱟᱱᱮ ᱤᱧᱟᱹᱜ ᱚᱲᱟᱜ ᱨᱮ ᱥᱚᱵᱽ ᱨᱚᱠᱚᱢ ᱨᱮᱱᱟᱜ ᱨᱟᱱ ᱤᱧ ᱫᱚᱦᱚ ᱠᱚᱣᱟ ᱤᱧ ᱚᱱᱟᱛᱮ ᱩᱱᱠᱩᱧ ᱦᱮᱞᱯ ᱫᱟᱲᱮᱭᱟᱠᱚᱣᱟ ᱱᱚᱣᱟ ᱠᱚ ᱚᱱᱟ ᱦᱚᱛᱮᱫ ᱛᱮᱜᱮ ᱤᱧᱟᱹᱜ ᱱᱟᱨᱥ ᱨᱮᱱᱟᱜ ᱤᱪᱪᱷᱟᱹ ᱫᱚ ᱫᱚᱢᱮ ᱛᱤᱧ ᱚᱱᱟ ᱛᱮᱜᱮ ᱤᱧ ᱠᱟᱹᱢᱤ ᱡᱤᱭᱚᱱ ᱨᱮ ᱱᱟᱨᱥ ᱜᱤᱧ ᱜᱚᱴᱟ ᱵᱩᱴᱟᱹᱣᱟᱠᱟᱫᱟ